ᱟᱵᱚ ᱱᱚᱣᱟ ᱟᱛᱳ ᱚᱲᱟᱜ ᱨᱮᱫᱚ ᱰᱟᱭᱱᱤᱝ ᱴᱮᱵᱤᱞ ᱫᱚ ᱥᱮᱭ ᱨᱚᱠᱚᱢ ᱵᱟᱹᱱᱩᱜᱼᱟ ᱟᱨ ᱰᱟᱭᱱᱤᱝ ᱴᱮᱵᱤᱞ ᱫᱚ ᱩᱱᱟᱹᱜ ᱵᱟᱝ ᱵᱮᱵᱚᱦᱟᱨ ᱦᱩᱭᱩᱜᱼᱟ ᱡᱟᱦᱟᱸᱭ ᱠᱚ ᱠᱟᱹᱴᱤᱡ ᱠᱚ ᱠᱤᱥᱟᱹᱲᱟ ᱩᱱᱠᱩ ᱴᱷᱮᱱ ᱜᱮ ᱢᱤᱫᱵᱟᱨ ᱦᱚᱲ ᱴᱷᱮᱱ ᱛᱟᱦᱮᱱᱟ ᱟᱨ ᱵᱟᱠᱷᱟᱱ ᱫᱚ ᱦᱳᱴᱮᱞ ᱵᱟᱡᱟᱨ ᱠᱚᱨᱮ ᱜᱮᱵᱚᱱ ᱧᱮᱞᱟ ᱦᱳᱴᱮᱞ ᱨᱮ ᱡᱚᱢ ᱡᱚᱠᱷᱚᱱ ᱵᱚᱱ ᱪᱟᱞᱟᱜᱼᱟ ᱛᱚᱠᱷᱚᱱ ᱵᱚᱱ ᱫᱩᱲᱩᱵ ᱵᱟᱲᱟᱜᱼᱟ ᱟᱨ ᱰᱟᱭᱱᱤᱝ ᱴᱮᱵᱤᱞ ᱨᱮ ᱫᱩᱲᱩᱵ ᱠᱟᱛᱮᱜ ᱫᱚ ᱡᱚᱢ ᱫᱚ ᱩᱱᱟᱹᱜ ᱡᱩᱛ ᱥᱟᱺᱦᱤᱡ ᱵᱟᱝ ᱵᱩᱡᱷᱟᱹᱜᱼᱟ ᱠᱟᱨᱚᱱ ᱪᱮᱫᱟᱜ ᱜᱤᱫᱽᱨᱟᱹ ᱯᱚᱠᱠᱷᱮ ᱦᱚᱸᱠᱟᱹᱴᱤᱡ ᱚᱥᱩᱵᱤᱫᱷᱟ ᱜᱮᱭᱟ ᱜᱤᱫᱽᱨᱟᱹ ᱠᱚ ᱵᱟᱠᱚ ᱥᱮᱴᱮᱨ ᱫᱟᱲᱮᱭᱟᱜᱼᱟ ᱡᱚᱢ ᱦᱚᱸ ᱴᱷᱤᱠ ᱴᱷᱟᱠ ᱵᱟᱠᱚ ᱡᱚᱢ ᱫᱟᱲᱮᱭᱟᱜᱼᱟ ᱥᱮᱬᱟ ᱦᱚᱲᱟᱜ ᱯᱚᱠᱠᱷᱮ ᱜᱮ ᱵᱷᱟᱹᱜᱤᱭᱟ ᱟᱨ ᱰᱟᱭᱱᱤᱝ ᱴᱮᱵᱤᱞ ᱨᱮᱫᱚ ᱵᱮᱥᱤ ᱦᱚᱲ ᱫᱚ ᱵᱟᱢ ᱫᱩᱲᱩᱵ ᱫᱟᱲᱮᱭᱟᱜᱼᱟ ᱟᱵᱚ ᱫᱚ ᱚᱛᱨᱮ ᱫᱩᱲᱩᱵ ᱡᱚᱢ ᱦᱚᱲ ᱠᱟᱱᱟ ᱵᱚᱱ ᱛᱚ ᱚᱛ ᱨᱮ ᱫᱩᱲᱩᱵ ᱠᱟᱛᱮᱜ ᱜᱮᱵᱚᱱ ᱡᱚᱢᱟ ᱚᱛ ᱨᱮᱥᱮ ᱜᱟᱰᱳ ᱨᱮ ᱫᱩᱲᱩᱵ ᱠᱟᱛᱮᱜ ᱡᱚᱢ ᱵᱷᱟᱜᱮ ᱵᱩᱡᱷᱟᱹᱜᱼᱟ ᱰᱟᱭᱱᱤᱝ ᱴᱮᱵᱤᱞ ᱨᱮ ᱫᱩᱲᱩᱵ ᱠᱟᱛᱮᱜ ᱫᱚ ᱠᱟᱹᱴᱤᱡ ᱡᱚᱢ ᱚᱥᱩᱵᱤᱫᱷᱟ ᱜᱮ ᱵᱩᱡᱷᱟᱹᱜᱼᱟ ᱟᱨ ᱜᱤᱫᱽᱨᱟᱹ ᱠᱚᱦᱚᱸ ᱫᱚᱢᱮ ᱜᱮᱠᱚ ᱚᱥᱩᱵᱤᱫᱷᱟᱜᱼᱟ ᱟᱨ ᱰᱟᱭᱱᱤᱝ ᱴᱮᱵᱤᱞ ᱨᱮᱫᱚ ᱵᱮᱥᱤ ᱧᱚᱜ ᱦᱚᱲᱮᱢ ᱫᱩᱲᱩᱵ ᱞᱮᱱᱠᱷᱟᱱ ᱦᱟᱱᱛᱮ ᱱᱟᱛᱮ ᱞᱟᱲᱟᱜᱼᱟ ᱟᱨ ᱫᱟᱜ ᱠᱚᱦᱚᱸ ᱫᱟᱜ ᱠᱚᱥᱮ ᱫᱟᱜ ᱜᱮᱞᱟᱥ ᱠᱚᱦᱚᱸ ᱦᱤᱨᱤᱡᱚᱜᱼᱟ ᱠᱳᱰᱮᱞ ᱞᱮᱱᱠᱷᱟᱱᱜᱮ ᱦᱤᱨᱤᱡᱚᱜᱼᱟ ᱚᱱᱟᱛᱮ ᱤᱧᱫᱚ ᱰᱟᱭᱱᱤᱝ ᱴᱮᱵᱤᱞ ᱫᱚ ᱩᱱᱟᱹᱜ ᱴᱟᱫᱚ ᱵᱟᱹᱧ ᱠᱩᱥᱤᱭᱟᱜᱼᱟ ᱚᱛ ᱠᱚᱨᱮᱜᱮ ᱥᱮ ᱜᱟᱰᱳ ᱪᱮᱛᱟᱱ ᱨᱮᱜᱮ ᱵᱷᱟᱹᱜᱮᱭᱟ ᱟᱨ ᱱᱚᱣᱟ ᱠᱚᱨᱮᱜ ᱫᱚ ᱟᱛᱳ ᱚᱲᱟᱜ ᱨᱮᱫᱚ ᱥᱮᱭ ᱨᱚᱠᱚᱢ ᱰᱟᱭᱱᱤᱝ ᱴᱮᱵᱤᱞ ᱦᱚᱸ ᱵᱟᱹᱱᱩᱜ ᱟᱛᱚ ᱟᱨ ᱥᱮᱭ ᱨᱚᱠᱚᱢ ᱰᱟᱭᱱᱤᱝ ᱴᱮᱵᱤᱞ ᱨᱮᱫᱚ ᱡᱚᱢ ᱫᱚ ᱥᱚᱢᱚᱥᱥᱟᱜᱮ ᱵᱩᱡᱷᱟᱹᱜᱼᱟ ᱟᱨ ᱚᱛᱨᱮ ᱫᱩᱲᱩᱵ ᱠᱟᱛᱮᱜ ᱠᱷᱟᱱ ᱵᱷᱟᱜᱮ ᱪᱮᱦᱨᱟ ᱫᱩᱲᱩᱵ ᱮᱱᱛᱮᱢ ᱡᱚᱢ ᱮᱫᱟ ᱵᱷᱟᱜᱮ ᱴᱷᱤᱠᱮᱢ ᱡᱚᱢ ᱠᱮᱫᱟ ᱰᱟᱭᱱᱤᱝ ᱴᱮᱵᱤᱞ ᱨᱮ ᱫᱩᱲᱩᱵ ᱠᱟᱛᱮᱜ ᱫᱚ ᱥᱮᱭ ᱨᱚᱠᱚᱢ ᱞᱟᱡᱽ ᱦᱚᱸ ᱴᱷᱤᱠ ᱴᱷᱟᱠ ᱵᱟᱝ ᱵᱤᱜ ᱞᱮᱠᱟ ᱵᱩᱡᱷᱟᱹᱜᱼᱟ ᱢᱟᱱᱮ ᱪᱮᱫᱠᱟ ᱫᱩᱲᱩᱵ ᱠᱟᱛᱮᱜ ᱢᱟᱱᱮᱢ ᱫᱩᱲᱩᱵ ᱮᱱᱟ ᱪᱮᱭᱟᱨ ᱪᱮᱛᱟᱱ ᱨᱮ ᱫᱩᱲᱩᱵ ᱠᱟᱛᱮᱜ ᱡᱚᱢ ᱚᱛᱨᱮ ᱥᱮ ᱜᱟᱸᱰᱳ ᱨᱮ ᱫᱩᱲᱩᱵ ᱠᱟᱛᱮᱜ ᱡᱚᱢ ᱫᱚ ᱠᱟᱹᱴᱤᱪ ᱟᱹᱰᱤᱜᱮ ᱵᱷᱤᱱᱟᱹᱼᱟ ᱢᱟᱱᱮ ᱵᱷᱮᱜᱟᱨ ᱧᱚᱜ ᱜᱮᱭᱟ ᱡᱚᱢ ᱵᱟᱢ ᱪᱮᱜ ᱠᱟᱜ ᱚᱠᱟ ᱞᱮᱠᱟ ᱫᱩᱲᱩᱵ ᱠᱟᱛᱮᱢ ᱡᱚᱢᱼᱟ ᱚᱛᱨᱮ ᱫᱩᱲᱩᱵ ᱠᱟᱛᱮᱢ ᱡᱚᱢᱟ ᱟᱨ ᱥᱮ ᱟᱨ ᱱᱚᱝᱠᱟ ᱪᱮᱭᱟᱨ ᱨᱮ ᱫᱩᱲᱩᱵ ᱠᱟᱛᱮᱢ ᱡᱚᱢᱟ ᱟᱹᱰᱤᱜᱮ ᱠᱟᱹᱴᱤᱡ ᱛᱚᱯᱷᱟᱛ ᱜᱮᱭᱟ ᱢᱟᱱᱮ ᱩᱱᱟᱹᱜ ᱤᱭᱟᱹ ᱥᱟᱺᱦᱤᱡ ᱫᱚ ᱵᱟᱝ ᱵᱩᱡᱷᱟᱹᱜᱼᱟ ᱡᱚᱢ ᱨᱮᱦᱚᱸ ᱜᱤᱫᱽᱨᱟᱹ ᱠᱚ ᱯᱚᱠᱠᱷᱮ ᱫᱚ ᱟᱹᱰᱤᱜᱮ ᱥᱚᱢᱚᱥᱥᱟ ᱵᱩᱡᱷᱟᱹᱜᱼᱟ ᱜᱤᱫᱽᱨᱟᱹ ᱢᱟ ᱵᱟᱠᱚ ᱥᱮᱴᱮᱨ ᱫᱟᱲᱮᱭᱟᱜᱼᱟ ᱛᱤᱸᱜᱩ ᱠᱟᱛᱮᱜ ᱛᱤᱸᱜᱩ ᱟᱠᱚ ᱢᱤᱫ ᱫᱷᱟᱣ ᱫᱩᱲᱩᱵ ᱟᱠᱚ ᱢᱤᱫ ᱫᱷᱟᱣ ᱚᱠᱟ ᱠᱟᱛᱮᱜ ᱫᱚ ᱴᱷᱤᱠ ᱴᱷᱟᱠ ᱵᱟᱠᱚ ᱡᱚᱢ ᱫᱟᱲᱮᱜ ᱱᱚᱣᱟ ᱟᱛᱳ ᱫᱤᱥᱚᱢ ᱨᱮᱫᱚ ᱠᱷᱩᱵ ᱠᱚᱢᱜᱮ ᱠᱷᱩᱵ ᱠᱚᱢᱜᱮ ᱢᱟᱱᱮ ᱵᱟᱝ ᱞᱮᱠᱟᱜᱮ ᱰᱟᱭᱱᱤᱝ ᱴᱮᱵᱤᱞ ᱫᱚ ᱵᱟᱠᱚ ᱵᱮᱵᱚᱦᱟᱨᱟ ᱚᱱᱟ ᱦᱳᱴᱮᱞ ᱠᱚᱨᱮ ᱜᱮᱥᱮ ᱠᱟᱹᱴᱤᱡ ᱵᱷᱤᱲ ᱚᱲᱟᱜ ᱠᱚᱨᱮ ᱡᱟᱦᱟᱸᱨᱮ ᱵᱟᱯᱞᱟ ᱚᱲᱟᱜ ᱥᱮ ᱵᱷᱟᱸᱰᱟᱱ ᱚᱲᱟᱜ ᱡᱟᱦᱟᱸᱜᱮ ᱚᱱᱟ ᱠᱚᱨᱮ ᱫᱚ ᱱᱮᱛᱟᱨ ᱫᱚ ᱯᱮᱱᱰᱮᱞ ᱠᱚ ᱵᱮᱱᱟᱣ ᱫᱟᱛᱚ ᱯᱮᱱᱰᱮᱞ ᱨᱮ ᱰᱟᱭᱱᱤᱝ ᱴᱮᱵᱤᱞ ᱨᱮᱠᱚ ᱡᱚᱢ ᱦᱚᱪᱚᱭᱮᱜ ᱠᱚᱣᱟ ᱟᱫᱚ ᱚᱱᱟᱫᱚ ᱰᱟᱭᱱᱤᱝ ᱴᱮᱵᱤᱞ ᱨᱮ ᱡᱚᱢ ᱫᱚᱭ ᱡᱚᱢ ᱫᱚ ᱠᱟᱹᱴᱤᱡ ᱚᱥᱩᱵᱤᱫᱷᱟ ᱵᱩᱡᱷᱟᱹᱜᱼᱟ